ᱤᱧ ᱢᱤᱫᱴᱟᱱ ᱞᱩᱛᱩᱨ ᱨᱮᱱᱟᱜ ᱤᱧ ᱦᱟᱛᱟᱣ ᱟᱠᱟᱫᱟ ᱮᱥᱴᱳᱱ ᱨᱮᱱᱟᱜ ᱡᱟᱦᱟᱸ ᱫᱚ ᱵᱤᱨᱵᱷᱩᱢ ᱡᱮᱞᱟ ᱡᱚᱭᱫᱮᱵᱽ ᱢᱮᱞᱟᱨᱮ ᱤᱥᱴᱳᱱ ᱨᱮᱱᱟᱜ ᱯᱩᱨᱟᱹ ᱵᱚᱰᱟᱨ ᱤᱥᱴᱳᱱ ᱨᱮᱱ ᱠᱟᱹᱴᱤᱡ ᱠᱟᱹᱴᱤᱡ ᱡᱷᱩᱢᱠᱟᱹ ᱯᱷ ᱼᱟ ᱜᱮᱛᱮ ᱚᱱᱟ ᱛᱟᱞᱟᱨᱮ ᱢᱚᱭᱩᱨ ᱯᱟᱞᱚᱠ ᱨᱮᱱᱟᱜ ᱛᱟᱞᱟ ᱨᱮᱱᱟᱜ ᱰᱤᱡᱟᱭᱤᱱ ᱵᱟᱹᱭᱥᱟᱹᱣ ᱟᱹᱰᱤ ᱢᱚᱡᱽ ᱟᱹᱰᱤ ᱨᱟᱣᱟᱞ ᱧᱮᱞᱛᱮ ᱰᱟᱴᱢᱚᱴ ᱮᱢ ᱦᱚᱨᱚᱜ ᱛᱮ ᱟᱹᱰᱤ ᱨᱟᱣᱟᱞ